ᱦᱮᱞᱳ ᱱᱚᱣᱟ ᱫᱚ ᱳᱞᱟ ᱫᱟᱫᱟ ᱢᱮᱱᱮᱡᱟᱨᱟᱜ ᱱᱟᱢᱵᱟᱨ ᱠᱟᱱᱟ ᱟᱹᱞᱤᱧ ᱢᱤᱫᱴᱮᱱ ᱜᱟᱹᱰᱤ ᱞᱤᱧ ᱵᱩᱠᱚᱝ ᱠᱟᱫᱟ ᱠᱳᱛᱠᱟᱛᱟ ᱠᱷᱚᱱᱟᱜ ᱡᱷᱟᱲᱜᱨᱟᱢ ᱯᱷᱮᱰᱚᱜ ᱥᱚᱢᱚᱭ ᱟᱹᱞᱤᱧ ᱵᱮᱜᱽᱞᱤᱧ ᱵᱟᱹᱜᱤᱭᱟᱫ ᱛᱟᱦᱮᱱᱟ ᱜᱟᱹᱰᱤ ᱪᱮᱛᱟᱱ ᱨᱮᱜᱮ ᱟᱫᱚ ᱚᱱᱟ ᱵᱮᱜᱽ ᱨᱮ ᱢᱳᱵᱟᱭᱤᱞ ᱠᱚ ᱟᱨᱚ ᱟᱹᱰᱤ ᱠᱤᱪᱷᱩ ᱟᱭᱢᱟ ᱠᱟᱜᱚᱡᱽ ᱯᱚᱛᱨᱚ ᱯᱟᱥᱯᱳᱴ ᱠᱚ ᱛᱟᱦᱮᱸᱠᱟᱱ ᱛᱟᱹᱞᱤᱧᱟ ᱟᱭᱰᱮᱱᱴᱤ ᱠᱟᱨᱰ ᱠᱚ ᱚᱱᱟ ᱪᱤᱠᱟᱹᱞᱮᱠᱟ ᱛᱮᱞᱤᱧ ᱧᱟᱢᱟ ᱟᱹᱞᱤᱧ ᱚᱠᱟᱞᱮᱠᱟ ᱛᱮᱞᱤᱧ ᱧᱟᱢ ᱫᱟᱲᱮᱭᱟᱜᱼᱟ ᱚᱱᱟᱨᱮᱱᱟᱜ ᱠᱟᱺᱪ ᱵᱮᱱ ᱞᱟᱹᱭᱟᱞᱤᱧᱟ ᱵᱮᱵᱚᱥᱛᱟᱣᱟᱞᱤᱧ ᱵᱤᱱ ᱵᱟᱠᱷᱟᱡ ᱟᱹᱞᱤᱧ ᱪᱟᱞᱟᱣ ᱠᱟᱛᱮᱫ ᱞᱤᱧ ᱟᱹᱜᱩ ᱫᱟᱲᱮᱭᱟᱜᱼᱟ ᱠᱤ ᱟᱯᱮ ᱴᱷᱮᱱ ᱠᱷᱚᱱᱟᱜ ᱦᱚᱸ ᱚᱱᱟ ᱦᱚᱸᱵᱤᱱ ᱵᱟᱲᱟᱭ ᱦᱚᱪᱚᱞᱤᱧ ᱠᱷᱟᱱ ᱵᱷᱟᱜᱮ ᱠᱚᱜᱼᱟ